ᱦᱚᱸ ᱤᱧ ᱵᱟᱰᱟᱭ ᱦᱚᱪᱚ ᱫᱟᱲᱮᱭᱟᱯᱮᱭᱟ ᱡᱮ ᱤᱧ ᱚᱠᱚᱭᱤᱧ ᱚᱠᱚᱭ ᱥᱤᱝᱜᱟᱨ ᱥᱮ ᱚᱠᱚᱭ ᱥᱮᱨᱮᱧᱤᱭᱟᱹ ᱠᱩᱥᱤᱭᱟᱭᱟ ᱚᱱᱠᱟ ᱢᱟ ᱟᱹᱰᱤᱜᱟᱱ ᱱᱟᱯᱟᱭ ᱱᱟᱯᱟᱭ ᱥᱤᱝᱜᱟᱨ ᱢᱮᱱᱟᱜ ᱠᱚᱣᱟ ᱡᱮ ᱱᱚᱣᱟ ᱤᱭᱩᱴᱩᱵᱽ ᱵᱟᱝ ᱫᱚ ᱯᱷᱮᱥᱵᱩᱠ ᱨᱮ ᱥᱮᱨᱮᱧ ᱦᱚᱸᱠᱚ ᱟᱲᱟᱜᱟ ᱩᱱᱠᱩ ᱠᱤᱪᱷᱩ ᱜᱟᱱᱟᱜ ᱧᱩᱛᱩᱢ ᱦᱚᱸᱧ ᱵᱟᱲᱟᱭᱟ ᱟᱨ ᱠᱤᱪᱷᱩ ᱜᱟᱱᱟᱜ ᱫᱚ ᱵᱟᱝ ᱢᱮᱱᱠᱷᱟᱱ ᱤᱧ ᱟᱯᱮ ᱠᱚ ᱛᱟᱞᱟᱨᱮ ᱠᱤᱪᱷᱩᱜᱟᱱ ᱡᱟᱦᱟᱸᱭ ᱤᱧ ᱠᱩᱥᱤᱭᱟᱠᱚᱣᱟᱹᱧ ᱩᱱᱠᱩᱣᱟᱜ ᱧᱩᱛᱩᱢ ᱤᱧ ᱞᱟᱹᱭ ᱯᱮᱭᱟ ᱡᱟᱦᱟᱸ ᱞᱮᱠᱟ ᱫᱚᱠᱚ ᱦᱩᱭᱮᱱᱟ ᱱᱤᱨᱢᱚᱞᱟ ᱠᱤᱥᱠᱩ ᱰᱤ ᱥᱟᱨ ᱚᱡᱚᱭ ᱥᱚᱨᱮᱱ ᱥᱩᱥᱤᱞ ᱢᱩᱨᱢᱩ ᱥᱤᱝᱨᱟᱹᱭ ᱥᱚᱨᱮᱱ ᱟᱨ ᱚᱡᱚᱭ ᱚᱡᱚᱭ ᱫᱚ ᱵᱟᱝᱜᱮ ᱨᱟᱢ ᱢᱟᱨᱰᱤ ᱟᱨ ᱩᱱᱠᱩ ᱛᱟᱞᱟᱨᱮ ᱤᱧᱫᱚ ᱨᱟᱢ ᱢᱟᱨᱰᱤ ᱫᱤ ᱤᱧᱤᱡ ᱯᱷᱮᱵᱽᱨᱤᱴ ᱡᱮ ᱢᱟᱱᱮ ᱟᱹᱰᱤ ᱟᱭᱢᱟᱧ ᱠᱩᱥᱤᱭᱟᱭᱟ ᱩᱱᱤᱭᱟᱜ ᱥᱮᱨᱮᱧ ᱫᱚ ᱤᱧ ᱟᱹᱰᱤ ᱢᱚᱡᱽ ᱤᱧ ᱵᱩᱡᱷᱟᱹᱣᱟ ᱤᱧ ᱩᱱᱤ ᱫᱚ ᱱᱤᱛ ᱦᱚᱸᱧ ᱠᱩᱥᱤᱭᱟᱭᱟ ᱡᱮ ᱡᱚᱵ ᱜᱮ ᱤᱧᱤᱧ ᱯᱷᱳᱱ ᱟᱭᱟ ᱥᱮ ᱡᱟᱦᱟᱸ ᱠᱚᱨᱮᱧ ᱧᱟᱯᱟᱢ ᱨᱮᱦᱚᱸ ᱟᱹᱰᱤ ᱪᱮᱦᱨᱟᱭ ᱨᱚᱲᱟ ᱟᱠᱚ ᱚᱲᱟᱜ ᱦᱚᱸᱧ ᱥᱮᱱ ᱵᱟᱲᱟ ᱟᱠᱟᱱᱟ ᱟᱨ ᱢᱟ ᱛᱚᱵᱮ ᱱᱤᱠᱟᱹ ᱜᱮ